ᱟᱵᱚ ᱫᱤᱥᱚᱢᱨᱮ ᱱᱚᱣᱟ ᱪᱟᱥ ᱨᱮᱱᱟᱜ ᱡᱟᱦᱟᱸᱭ ᱯᱟᱹᱦᱤᱞ ᱪᱮᱫᱠᱟ ᱛᱟᱦᱮᱸ ᱞᱮᱱᱟ ᱯᱟᱹᱦᱤᱞ ᱛᱟᱦᱮᱸ ᱞᱮᱱᱟ ᱟᱵᱚ ᱞᱟᱦᱟᱛᱮ ᱟᱵᱚ ᱪᱟᱥ ᱡᱚᱠᱷᱚᱱ ᱵᱚᱱ ᱠᱚᱨᱟᱣ ᱮᱫ ᱛᱟᱦᱮᱱ ᱯᱟᱹᱦᱤᱞ ᱡᱩᱜᱽ ᱠᱷᱚᱱᱟ ᱜᱮ ᱯᱨᱚᱛᱷᱚᱢ ᱫᱚ ᱟᱵᱚ ᱱᱟᱦᱮᱞ ᱦᱚᱸ ᱵᱟᱝ ᱛᱟᱦᱮᱸ ᱞᱮᱱᱟ ᱦᱚᱭᱛᱳ ᱠᱳᱱᱳ ᱠᱤᱪᱷᱩ ᱠᱩᱰᱤ ᱛᱮ ᱵᱟ ᱠᱳᱱᱳ ᱨᱚᱠᱚᱢ ᱡᱤᱱᱤᱥ ᱛᱮ ᱤᱭᱟᱹ ᱠᱟᱛᱮᱜ ᱜᱮᱵᱚᱱ ᱟᱵᱚ ᱵᱚᱱ ᱪᱟᱥ ᱮᱫ ᱛᱟᱦᱮᱱ ᱛᱟᱨᱯᱚᱨᱮ ᱟᱥᱛᱮ ᱟᱥᱛᱮ ᱟᱵᱚ ᱵᱚᱱ ᱛᱳᱭᱨᱤ ᱠᱮᱫᱟ ᱱᱟᱦᱮᱞ ᱱᱟᱦᱮᱞ ᱛᱮ ᱪᱟᱥ ᱦᱩᱭᱩᱜ ᱠᱟᱱ ᱛᱟᱦᱮᱸᱜ ᱛᱚ ᱱᱟᱦᱮᱞ ᱛᱮ ᱪᱟᱥ ᱠᱟᱛᱮᱜ ᱚᱱᱟ ᱟᱵᱚ ᱚᱱᱟ ᱠᱚ ᱦᱳᱲᱳ ᱠᱚᱵᱚᱱ ᱨᱚᱦᱚᱭᱮᱜ ᱛᱟᱦᱮᱸᱜ ᱡᱟᱦᱟᱸ ᱟᱵᱚ ᱪᱟᱥᱼᱵᱟᱥ ᱠᱚ ᱦᱩᱭᱩᱜ ᱠᱟᱱᱟ ᱚᱱᱟ ᱦᱳᱲᱳ ᱠᱚᱵᱚᱱ ᱨᱚᱦᱚᱭᱮᱜ ᱛᱟᱦᱮᱸᱜ ᱛᱟᱨᱯᱚᱨᱮ ᱟᱥᱛᱮ ᱟᱥᱛᱮ ᱱᱤᱛᱚᱜ ᱞᱟᱜᱟᱱ ᱠᱟᱨᱤ ᱦᱮᱡ ᱠᱟᱛᱮᱜ ᱱᱤᱛᱚᱜ ᱯᱩᱨᱟᱹ ᱯᱩᱨᱤ ᱟᱵᱚᱣᱟᱜ ᱯᱨᱚᱡᱩᱠᱛᱤ ᱥᱤᱥᱴᱮᱢ ᱜᱮ ᱯᱩᱨᱟᱹ ᱯᱩᱨᱤ ᱵᱚᱫᱚᱞ ᱠᱮᱫᱟᱭ ᱠᱟᱨᱚᱱ ᱱᱤᱛᱚᱜ ᱞᱟᱜᱟᱱ ᱠᱟᱨᱤ ᱦᱮᱡ ᱠᱟᱛᱮᱜ ᱟᱵᱚ ᱡᱟᱦᱟᱸᱭ ᱱᱟᱦᱮᱞ ᱛᱮᱵᱚᱱ ᱥᱤᱭᱮᱜ ᱛᱟᱦᱮᱸᱜ ᱱᱤᱛᱚᱜ ᱫᱚ ᱱᱟᱦᱮᱞ ᱵᱟᱹᱜᱤ ᱠᱟᱛᱮᱜ ᱱᱤᱛᱚᱜ ᱫᱚ ᱟᱵᱚ ᱟᱵᱚᱵᱚᱱ ᱠᱚᱨᱟᱣ ᱫᱟ ᱴᱨᱟᱠᱴᱚᱨ ᱛᱮᱵᱚᱱ ᱥᱤᱭᱮᱫᱟ ᱴᱨᱟᱠᱴᱚᱨ ᱥᱤ ᱨᱮᱱᱟᱜ ᱢᱮᱥᱤᱱ ᱦᱮᱡ ᱠᱟᱱᱟ ᱚᱱᱟ ᱛᱮᱦᱚᱸ ᱵᱚᱱ ᱥᱤᱭᱮᱫᱟ ᱮᱨᱯᱚᱨ ᱦᱳᱲᱳ ᱨᱚᱦᱚᱭ ᱨᱮᱱᱟᱜ ᱢᱮᱥᱤᱱ ᱦᱮᱡ ᱠᱟᱱᱟ ᱦᱳᱲᱳ ᱦᱮᱲᱦᱮᱫ ᱨᱮᱱᱟᱜ ᱢᱮᱥᱤᱱ ᱦᱮᱡ ᱠᱟᱱᱟ ᱦᱳᱲᱳ ᱨᱟᱠᱟᱵᱽ ᱨᱮᱱᱟᱜ ᱢᱮᱥᱤᱱ ᱦᱮᱡ ᱠᱟᱱᱟ ᱦᱳᱲᱳ ᱫᱟᱞ ᱨᱮᱱᱟᱜ ᱞᱟᱦᱟᱛᱮ ᱦᱳᱲᱳ ᱵᱚᱱ ᱫᱟᱞ ᱛᱟᱦᱮᱱᱜ ᱟᱵᱚ ᱥᱟᱣ ᱚᱛ ᱨᱮᱵᱚᱱ ᱫᱟᱞ ᱞᱮᱛ ᱛᱟᱦᱮᱸᱜ ᱠᱳᱱᱳ ᱠᱤᱪᱷᱩ ᱥᱟᱦᱟᱱ ᱛᱮ ᱟᱨ ᱱᱮᱛᱟᱨ ᱫᱚ ᱦᱳᱲᱳ ᱫᱟᱞ ᱢᱮᱥᱤᱱ ᱦᱮᱡ ᱠᱟᱱᱟ ᱦᱳᱲᱳ ᱫᱟᱞ ᱢᱮᱥᱤᱱ ᱞᱟᱦᱟᱛᱮ ᱡᱟᱝᱜᱟᱛᱮ ᱵᱚᱱ ᱯᱤᱥᱟᱹᱭᱮᱜ ᱛᱟᱦᱮᱸᱜ ᱱᱤᱛᱚᱜ ᱫᱚ ᱦᱳᱲᱳ ᱱᱤᱛᱚᱜ ᱫᱚ ᱤᱞᱮᱠᱴᱨᱤᱠ ᱢᱟᱫᱽᱫᱷᱚᱢ ᱛᱮ ᱦᱮᱡ ᱠᱟᱱᱟ ᱟᱢ ᱡᱟᱝᱜᱟ ᱛᱮᱦᱚᱸ ᱞᱮᱵᱮᱫ ᱠᱟᱛᱮᱜ ᱵᱟᱝ ᱦᱤᱞᱟᱹᱣ ᱦᱩᱭᱩᱜ ᱛᱟᱢᱟ ᱟᱢ ᱱᱤᱛᱚᱜ ᱫᱚ ᱚᱴᱳᱢᱮᱴᱤᱠ ᱤᱞᱮᱠᱴᱨᱤᱠ ᱛᱮᱜᱮ ᱟᱢ ᱦᱳᱲᱳ ᱫᱟᱞ ᱢᱮᱥᱤᱱ ᱢᱤᱫᱴᱮᱱ ᱮᱢᱚᱱ ᱡᱚᱱᱛᱚᱨᱚ ᱚᱱᱟᱛᱮ ᱟᱢ ᱦᱳᱲᱳ ᱤᱭᱟᱹ ᱫᱟᱲᱮᱜ ᱟᱢ ᱛᱟᱨᱯᱚᱨᱮ ᱦᱮᱡ ᱠᱟᱱᱟᱢ ᱱᱤᱛᱚᱜ ᱫᱚ ᱥᱤ ᱨᱮᱱᱟᱜ ᱡᱟᱦᱟᱸ ᱵᱚᱱ ᱥᱤᱭᱮᱜ ᱛᱟᱦᱮᱸᱜ ᱴᱨᱟᱠ ᱞᱟᱦᱟ ᱛᱮᱫᱚ ᱱᱟᱦᱮᱞ ᱛᱮᱵᱚᱱ ᱥᱤᱭᱮᱜ ᱛᱟᱦᱮᱱ ᱱᱤᱛᱚᱜ ᱫᱚ ᱴᱨᱟᱠᱴᱟᱨ ᱦᱮᱡ ᱠᱟᱱᱟ ᱮᱨᱯᱚᱨ ᱦᱳᱲᱳ ᱨᱚᱦᱚᱭ ᱦᱳᱲᱳ ᱜᱮᱛ ᱦᱳᱲᱳ ᱜᱮᱞᱮ ᱠᱟᱛᱮᱜ ᱚᱱᱟ ᱡᱟᱦᱟᱸ ᱟᱢ ᱡᱷᱚᱚᱛᱚ ᱠᱤᱪᱷᱩ ᱜᱮ ᱱᱤᱛᱚᱜ ᱢᱤᱫᱴᱟᱝ ᱢᱮᱥᱤᱱ ᱯᱨᱚᱡᱩᱠᱛᱤ ᱞᱟᱜᱟᱱ ᱠᱟ ᱨᱤ ᱱᱚᱜᱼᱱᱟ ᱯᱩᱨᱟᱹ ᱯᱩᱨᱤ ᱯᱨᱚᱡᱩᱠᱛᱤ ᱦᱮᱡ ᱠᱟᱱᱟ ᱟᱨ ᱱᱚᱣᱟ ᱦᱮᱡ ᱠᱟᱛᱮᱜ ᱚᱠᱟ ᱞᱮᱠᱟ ᱜᱚᱲᱚ ᱮᱢᱟᱧ ᱢᱟᱱᱮ ᱟᱹᱰᱤ ᱵᱷᱟᱜᱮ ᱜᱮ ᱟᱹᱰᱤ ᱵᱷᱟᱜᱮ ᱯᱨᱚᱡᱩᱠᱛᱤ ᱞᱟᱦᱟᱛᱮ ᱠᱟᱹᱴᱤᱡ ᱯᱚᱨᱤᱥᱚᱨᱚᱢ ᱦᱩᱭᱩᱜ ᱠᱟᱱ ᱛᱟᱦᱮᱸᱜ ᱵᱮᱥᱤ ᱥᱚᱢᱚᱭ ᱪᱟᱞᱟᱜ ᱠᱟᱱ ᱛᱟᱦᱮᱸᱜ ᱯᱚᱨᱤᱥᱚᱨᱚᱢ ᱦᱩᱭᱩᱜ ᱠᱟᱱ ᱛᱟᱦᱮᱸᱜ ᱱᱮᱛᱟᱨ ᱫᱚ ᱚᱱᱟ ᱩᱱᱟᱹᱜ ᱴᱟ ᱥᱚᱢᱚᱭ ᱦᱚᱸ ᱵᱟᱝ ᱪᱟᱵᱟᱜ ᱠᱟᱱᱟ ᱩᱱᱟᱹᱜ ᱴᱟ ᱯᱚᱨᱤᱥᱚᱨᱚᱢ ᱦᱚᱸ ᱵᱟᱝ ᱦᱩᱭᱩᱜ ᱠᱟᱱᱟ ᱥᱤ ᱠᱟᱛᱮᱜ ᱱᱤᱛᱚᱜ ᱫᱚ ᱱᱚᱜᱼᱚᱭ ᱴᱨᱟᱠᱴᱟᱨ ᱛᱮᱜᱮ ᱡᱷᱚᱛᱚ ᱠᱤᱪᱷᱩ ᱜᱮ ᱟᱵᱚᱣᱟᱜ ᱦᱩᱭᱩᱜ ᱠᱟᱱᱟ